ᱠᱷᱮᱞᱳᱰ ᱞᱟᱹᱠᱛᱤ ᱠᱟᱱᱟ ᱡᱩᱣᱟᱹᱱ ᱚᱠᱛᱚᱨᱮ ᱥᱮᱞᱮᱫᱚᱜ ᱞᱟᱹᱠᱛᱤ ᱠᱟᱱᱟ ᱪᱮᱫᱟᱜ ᱥᱮ ᱯᱷᱩᱴᱵᱚᱞ ᱜᱟᱛᱤᱜ ᱟᱭᱢᱟ ᱨᱚᱠᱚᱢ ᱦᱩᱭᱩᱜ ᱠᱟᱱᱟ ᱯᱚᱧᱪᱟᱭᱮᱛ ᱞᱮᱵᱮᱞ ᱠᱷᱚᱱ ᱪᱟᱞᱟᱜᱼᱟ ᱰᱤᱥᱴᱤᱠ ᱞᱮᱵᱮᱞ ᱩᱥᱠᱮ ᱵᱟᱫ ᱪᱟᱞᱟᱜᱼᱟ ᱡᱮᱞᱟ ᱞᱮᱵᱮᱞ ᱚᱱᱠᱟ ᱞᱮᱠᱟᱛᱮ ᱪᱩᱱᱟᱹᱣ ᱦᱩᱭ ᱞᱮᱱᱠᱷᱟᱱ ᱢᱟᱲᱟᱝ ᱥᱮᱫ ᱦᱚᱸ ᱪᱟᱞᱟᱣ ᱫᱟᱲᱮᱭᱟᱜ ᱟᱵᱚᱱ ᱪᱮᱫᱟᱜ ᱥᱮ ᱢᱚᱡᱽ ᱛᱮᱵᱚᱱ ᱠᱷᱮᱞᱟ ᱥᱮ ᱥᱟᱯᱷᱟ ᱥᱟᱹᱯᱷᱤ ᱵᱚᱱ ᱜᱟᱛᱮᱜᱼᱟ ᱚᱱᱟ ᱞᱮᱠᱟᱨᱮ ᱜᱟᱛᱮᱜ ᱨᱮᱭᱟᱜ ᱪᱩᱱᱟᱹᱣ ᱦᱩᱭᱩᱜᱼᱟ ᱪᱮᱫᱟᱜ ᱥᱮ ᱟᱵᱚ ᱢᱚᱡᱽᱵᱚᱱ ᱜᱟᱛᱮ ᱞᱮᱱᱠᱷᱟᱱ ᱟᱨᱦᱚᱸ ᱞᱟᱦᱟᱥᱮᱫ ᱢᱚᱡᱽ ᱟᱵᱚᱣᱟᱜ ᱦᱚᱲ ᱠᱚ ᱥᱟᱨᱦᱟᱣ ᱵᱚᱱᱟ ᱟᱨ ᱟᱵᱚ ᱟᱭᱢᱟ ᱞᱮᱠᱟ ᱦᱚᱲ ᱠᱚ ᱢᱮᱱᱟ ᱦᱟᱱᱟ ᱡᱟᱭᱜᱟ ᱨᱮᱱ ᱟᱹᱰᱤ ᱢᱚᱡᱮ ᱜᱟᱛᱮᱜ ᱠᱟᱱᱟ